ᱦᱮᱞᱳ ᱰᱨᱟᱭᱵᱷᱟᱨ ᱵᱟᱹᱵᱩ ᱦᱮᱸ ᱞᱟᱹᱭ ᱮᱫᱟᱞᱤᱧ ᱜᱟᱹᱲᱤ ᱧᱟᱢᱚᱜᱼᱟ ᱠᱤ ᱦᱮᱸ ᱟᱞᱮ ᱫᱟᱬᱟᱱ ᱞᱮ ᱪᱟᱞᱟᱜᱼᱟ ᱢᱮᱱᱛᱮ ᱦᱮᱸ ᱱᱚᱸᱰᱮ ᱠᱷᱚᱱᱟᱜ ᱞᱤᱧ ᱞᱟᱹᱭ ᱮᱫᱟ ᱠᱟᱞᱟ ᱯᱟᱛᱷᱚᱨ ᱠᱷᱚᱱᱟᱜ ᱞᱤᱧ ᱞᱟᱹᱭ ᱮᱫᱟ ᱟᱨᱠᱤ ᱥᱩᱥᱩᱱᱤᱭᱟᱹ ᱵᱩᱨᱩ ᱫᱟᱬᱟ ᱪᱟᱞᱟᱜ ᱦᱩᱭᱩᱜᱼᱟ ᱢᱮᱱᱛᱮ ᱫᱟᱬᱟᱱ ᱦᱮᱸ ᱪᱟᱞᱟᱜ ᱟᱞᱮ ᱢᱮᱱᱛᱮ ᱫᱚᱥ ᱡᱚᱱ ᱜᱟᱱ ᱯᱷᱮᱢᱮᱞᱤ ᱦᱮᱸ ᱴᱷᱤᱠ ᱜᱮᱭᱟ ᱛᱟᱦᱚᱞᱮ ᱞᱚᱜᱚᱱ ᱧᱚᱜ ᱦᱤᱡᱩᱜ ᱵᱤᱱ ᱟᱞᱮ ᱫᱚ ᱥᱟᱹᱛ ᱨᱮᱰᱤ ᱟᱠᱟᱱᱟᱞᱮ ᱴᱷᱤᱠ ᱜᱮᱭᱟ ᱛᱟᱦᱚᱞᱮ